ᱦᱮᱞᱳ ᱱᱤᱭᱟᱹ ᱢᱤᱫᱴᱮᱱ ᱚᱱᱞᱟᱭᱤᱱ ᱚᱯᱷᱤᱥ ᱨᱮᱜᱮ ᱞᱟᱜᱟᱣ ᱠᱟᱱᱟ ᱛᱚ ᱦᱮᱸ ᱤᱧᱟᱹᱜ ᱧᱩᱛᱩᱢ ᱫᱚ ᱠᱟᱱᱟ ᱥᱚᱨᱚᱥᱚᱛᱤ ᱟᱛᱳ ᱫᱚ ᱵᱟᱸᱥᱲᱟ ᱢᱤᱫᱴᱮᱡ ᱤᱧ ᱥᱟᱹᱲᱤᱧ ᱚᱰᱟᱨ ᱞᱮᱫᱟ ᱚᱱᱟ ᱥᱟᱹᱲᱤ ᱵᱚᱫᱚᱞ ᱢᱤᱫᱴᱮᱱ ᱡᱟᱢᱟ ᱦᱮᱡ ᱠᱟᱱᱟ ᱦᱮᱸ ᱡᱟᱢᱟ ᱦᱮᱡ ᱠᱟᱱᱟ ᱢᱤᱫᱴᱮᱡ ᱛᱚ ᱤᱧ ᱫᱚ ᱡᱟᱢᱟ ᱫᱚ ᱵᱟᱝ ᱫᱚᱨᱠᱟᱨ ᱤᱧ ᱤᱧ ᱫᱚ ᱢᱟᱱᱮ ᱥᱟᱹᱲᱤ ᱥᱟᱹᱲᱤ ᱪᱟᱹᱭ ᱤᱧ ᱫᱚ ᱢᱟᱱᱮ ᱠᱮ ᱤᱧ ᱫᱚ ᱪᱮᱫᱟᱜ ᱥᱮ ᱵᱟᱹᱦᱩ ᱠᱩᱲᱤ ᱠᱟᱱᱟᱭᱤᱧ ᱡᱟᱢᱟ ᱫᱚ ᱤᱧ ᱫᱚ ᱪᱤᱠᱟᱭᱟ ᱱᱮᱛᱟᱨ ᱡᱟᱢᱟᱱᱟ ᱨᱮᱱ ᱵᱟᱹᱦᱩ ᱠᱩᱲᱤ ᱫᱚ ᱢᱮᱱ ᱟᱠᱚ ᱟᱢ ᱡᱟᱢᱟ ᱫᱚ ᱵᱟᱠᱚ ᱦᱚᱨᱚᱜᱟ ᱥᱮ ᱥᱟᱹᱲᱤ ᱜᱮᱠᱚ ᱵᱟᱸᱫᱮᱭᱟ ᱵᱟᱹᱦᱩ ᱠᱩᱲᱤ ᱫᱚ ᱛᱚ ᱤᱧ ᱫᱚ ᱥᱟᱹᱲᱤ ᱜᱮ ᱪᱟᱹᱭ ᱛᱮᱧ ᱤᱧ ᱫᱚ ᱵᱷᱩᱞ ᱛᱮ ᱦᱮᱡ ᱠᱟᱱᱟ ᱡᱟᱢᱟ ᱛᱚ ᱡᱟᱢᱟ ᱫᱚ ᱵᱟᱝ ᱪᱟᱭ ᱟᱨ ᱡᱩᱫᱤ ᱵᱟᱯᱮ ᱮᱢ ᱫᱟᱲᱮᱭᱤᱧᱟ ᱛᱚ ᱨᱩᱣᱟᱹᱲ ᱵᱟᱝ ᱠᱟᱛᱮ ᱤᱧᱟᱹᱜ ᱥᱟᱹᱲᱤ ᱜᱮ ᱮᱢ ᱠᱟᱹᱛᱤᱧ ᱯᱮ ᱤᱧᱟᱹᱜ ᱯᱚᱭᱥᱟᱜᱮ ᱮᱢ ᱠᱟᱹᱛᱤᱧ ᱯᱮ